ᱤᱧ ᱫᱚ ᱫᱟᱠᱟ ᱩᱛᱩ ᱚᱱᱟ ᱠᱚᱢᱟᱧ ᱤᱥᱤᱱ ᱢᱟᱧ ᱠᱩᱥᱤᱭᱟᱜ ᱜᱮ ᱚᱱᱟ ᱥᱟᱶᱛᱮ ᱟᱨᱚ ᱡᱟᱦᱟᱸ ᱯᱷᱟᱥᱯᱷᱩᱰ ᱠᱚ ᱢᱮᱱᱟᱜᱼᱟ ᱡᱮᱢᱚᱱ ᱠᱤ ᱪᱟᱣᱢᱤᱱ ᱯᱟᱥᱛᱟ ᱢᱮᱜᱤ ᱥᱩᱡᱤ ᱥᱤᱢᱩ ᱚᱱᱟᱠᱚ ᱵᱤᱨᱭᱟᱱᱤ ᱯᱳᱞᱟᱣ ᱱᱚᱣᱟ ᱠᱚᱦᱚᱸ ᱟᱹᱰᱤ ᱟᱸᱴᱤᱧ ᱠᱩᱥᱤᱭᱟᱜ ᱛᱟᱦᱮᱸᱱᱟ ᱟᱨ ᱚᱲᱟᱜ ᱠᱚᱨᱮᱧ ᱤᱥᱤᱱ ᱜᱮᱭᱟ ᱡᱚᱢ ᱜᱮᱭᱟᱞᱮ ᱟᱞᱮ ᱫᱚ ᱚᱱᱟ ᱢᱚᱫᱽᱫᱷᱮᱨᱮ ᱤᱧᱟᱹᱜ ᱡᱟᱦᱟᱸ ᱥᱚᱵ ᱪᱟᱭᱛᱮ ᱯᱷᱮᱵᱟᱨᱮᱴ ᱦᱩᱭᱩᱜ ᱠᱟᱱ ᱛᱤᱧᱟᱹ ᱚᱱᱟ ᱫᱚ ᱦᱩᱭᱩᱜ ᱠᱟᱱ ᱛᱤᱧᱟᱹ ᱯᱳᱞᱟᱣ ᱚᱱᱟ ᱯᱳᱞᱟᱣ ᱫᱚ ᱤᱥᱤᱱ ᱞᱟᱹᱜᱤᱫ ᱛᱮ ᱟᱢ ᱫᱚ ᱯᱟᱸᱥᱥᱚ ᱟᱫᱽᱣᱟ ᱪᱟᱣᱞᱮ ᱡᱟᱦᱟᱸ ᱵᱚᱱ ᱢᱮᱛᱟᱜ ᱠᱟᱱᱟ ᱜᱳᱵᱤᱱᱫᱚ ᱵᱷᱳᱜᱽ ᱦᱚᱸᱠᱚ ᱢᱮᱛᱟᱜᱼᱟ ᱚᱱᱟ ᱟᱹᱜᱩ ᱠᱟᱛᱮᱫ ᱢᱤᱫ ᱜᱷᱟᱹᱲᱤ ᱞᱚᱦᱚᱫ ᱫᱚᱦᱚ ᱠᱟᱫᱟ ᱞᱚᱦᱚᱫ ᱫᱚᱦᱚ ᱯᱚᱨ ᱢᱚᱡᱽ ᱛᱮ ᱟᱵᱩᱠ ᱥᱟᱯᱷᱟ ᱠᱟᱛᱮᱫ ᱦᱟᱣᱮᱫ ᱦᱚᱪᱚᱭ ᱢᱮ ᱦᱟᱣᱮᱫ ᱠᱟᱛᱮᱫ ᱟᱫᱚ ᱚᱱᱟᱨᱮ ᱦᱟᱞᱠᱟ ᱟᱫᱟᱜ ᱞᱮᱠᱟ ᱵᱩᱞᱩᱝ ᱟᱨ ᱥᱟᱥᱟᱝ ᱤᱧ ᱢᱮᱥᱟ ᱠᱟᱛᱮᱫ ᱟᱢᱫᱚ ᱥᱤᱯᱤ ᱢᱮᱥᱟᱞ ᱢᱮ ᱥᱤᱯᱤ ᱢᱮᱥᱟᱞ ᱠᱟᱛᱮᱫ ᱟᱵᱟᱨ ᱦᱟᱹᱨᱩᱵ ᱠᱟᱛᱮᱫ ᱫᱚᱦᱚ ᱦᱟᱛᱟᱲ ᱠᱟᱜ ᱢᱮ ᱛᱟᱨᱯᱚᱨ ᱯᱳᱞᱟᱣ ᱤᱥᱤᱱ ᱟᱢ ᱡᱚᱠᱷᱚᱱᱮᱢ ᱮᱛᱚᱦᱚᱵ ᱮᱫᱟ ᱩᱱ ᱚᱠᱛᱚ ᱫᱚ ᱱᱮᱛᱟᱨ ᱢᱟᱛᱚ ᱪᱩᱞᱦᱟᱹ ᱨᱮᱫᱚ ᱵᱟᱝ ᱵᱚᱱ ᱤᱥᱤᱱᱮᱫᱟ ᱱᱮᱛᱟᱨ ᱫᱚ ᱥᱟᱱᱟᱢ ᱠᱚᱜᱮ ᱜᱮᱥ ᱨᱮ ᱤᱱᱰᱮᱠᱥᱥᱮ ᱨᱮ ᱤᱧ ᱫᱚ ᱤᱱᱰᱮᱠᱥᱥᱮᱱ ᱨᱮᱜᱮᱧ ᱤᱥᱤᱱᱟ ᱚᱱᱟ ᱠᱷᱟᱹᱛᱤᱨ ᱤᱱᱰᱮᱠᱥᱥᱮᱱ ᱚᱱ ᱠᱟᱛᱮᱫ ᱠᱚᱲᱟᱭ ᱤᱧ ᱪᱚᱸᱫᱟ ᱠᱮᱫ ᱜᱮ ᱠᱚᱲᱟᱭ ᱪᱚᱸᱫᱟ ᱯᱚᱨ ᱚᱱᱟᱨᱮ ᱠᱚᱲᱟᱭ ᱞᱚᱞᱚᱭᱮᱱ ᱜᱮ ᱚᱱᱟᱨᱮ ᱜᱷᱤᱧ ᱞᱟᱜᱟᱣ ᱟᱫ ᱜᱮ ᱜᱷᱤ ᱞᱟᱜᱟᱣ ᱯᱚᱨ ᱯᱷᱳᱸᱲᱟᱱ ᱦᱤᱥᱟᱹᱵ ᱛᱮ ᱡᱟᱦᱟᱸᱧ ᱞᱟᱜᱟᱣ ᱮᱫ ᱛᱟᱦᱮᱱ ᱚᱱᱟ ᱫᱚ ᱦᱩᱭᱩᱜ ᱠᱟᱱᱟ ᱞᱚᱝ ᱮᱞᱟᱭᱪᱤ ᱛᱮᱡᱽᱯᱟᱛᱟ ᱚᱱᱟᱧ ᱞᱟᱜᱟᱣ ᱟᱫ ᱜᱮ ᱚᱱᱟ ᱞᱟᱜᱟᱣ ᱯᱚᱨ ᱟᱫᱚ ᱠᱟᱹᱡᱩ ᱠᱤᱥᱢᱤᱥ ᱚᱱᱟ ᱠᱚᱧ ᱵᱷᱟᱹᱡᱤ ᱠᱟᱫ ᱜᱮ ᱚᱱᱟ ᱫᱚ ᱵᱷᱟᱹᱡᱤ ᱥᱟᱶᱛᱤᱧ ᱨᱟᱠᱟᱵ ᱩᱛᱟᱹᱨ ᱠᱟᱜᱼᱟ ᱠᱟᱹᱡᱩ ᱟᱨ ᱠᱤᱥᱢᱤᱥ ᱫᱚ ᱛᱟᱨᱯᱚᱨ ᱟᱵᱟᱨ ᱪᱟᱣᱞᱮᱧ ᱠᱷᱟᱸᱡᱚ ᱟᱫ ᱜᱮ ᱪᱟᱣᱞᱮ ᱠᱷᱟᱸᱡᱚ ᱠᱟᱛᱮᱫ ᱟᱫᱚ ᱜᱷᱟᱱᱴᱟ ᱛᱮᱜᱤᱧ ᱛᱟᱦᱮᱸᱱᱟ ᱜᱷᱟᱱᱴᱟ ᱚᱠᱛᱚᱜᱮ ᱟᱹᱰᱤ ᱢᱚᱡᱽ ᱢᱤᱫᱴᱮᱱ ᱥᱚ ᱨᱟᱠᱟᱵᱼᱟ ᱚᱱᱟ ᱥᱚ ᱨᱮᱜᱮ ᱟᱢᱫᱚᱢ ᱵᱩᱡᱷᱼᱟ ᱡᱮ ᱟᱢᱟᱜ ᱤᱭᱟᱹ ᱚᱱᱟ ᱯᱳᱞᱟᱣ ᱨᱮᱭᱟᱜ ᱴᱮᱥᱴ ᱫᱚ ᱟᱹᱰᱤ ᱱᱟᱯᱟᱭ ᱦᱩᱭᱩᱜᱼᱟ ᱟᱫᱚ ᱚᱱᱟ ᱜᱷᱟᱱᱴᱟ ᱠᱟᱛᱮᱫ ᱦᱟᱞᱠᱟ ᱪᱤᱱᱤᱢ ᱞᱟᱜᱟᱣ ᱟᱫ ᱜᱮ ᱦᱟᱞᱠᱟ ᱪᱤᱱᱤ ᱢᱮᱱ ᱛᱮᱫᱚ ᱟᱢ ᱡᱮ ᱯᱚᱨᱤᱢᱟᱱ ᱨᱮ ᱦᱮᱲᱮᱢ ᱮᱢ ᱡᱚᱢᱟ ᱥᱮᱭ ᱯᱚᱨᱤᱢᱟᱱ ᱨᱮ ᱟᱢ ᱡᱩᱫᱤ ᱰᱷᱮᱨ ᱜᱮ ᱦᱮᱲᱮᱢ ᱮᱢ ᱡᱚᱢᱟ ᱛᱳ ᱡᱟᱹᱥᱛᱤ ᱪᱤᱱᱤᱢ ᱞᱟᱜᱟᱣᱟ ᱡᱩᱫᱤ ᱠᱚᱢ ᱜᱮᱢ ᱡᱚᱢᱟ ᱛᱟᱦᱚᱞᱮ ᱫᱚ ᱠᱚᱢ ᱧᱚᱜ ᱜᱮᱢ ᱞᱟᱜᱟᱣᱟ ᱛᱟᱨᱯᱚᱨ ᱪᱤᱱᱤ ᱞᱟᱜᱟᱣ ᱯᱚᱨ ᱟᱫᱚ ᱠᱟᱹᱡᱩ ᱠᱤᱥᱢᱤᱥ ᱟᱨᱚ ᱡᱟᱦᱟᱸᱱᱟᱜ ᱠᱚᱢ ᱞᱟᱜᱟᱣ ᱠᱷᱟᱱ ᱚᱱᱟ ᱠᱚᱢ ᱞᱟᱜᱟᱣ ᱟᱫᱟ ᱚᱱᱟ ᱟᱨᱚ ᱜᱷᱟᱱᱴᱟ ᱛᱮᱜᱮ ᱛᱟᱦᱮᱱ ᱢᱮ ᱦᱟᱞᱠᱟ ᱜᱷᱟᱱᱴᱟᱭ ᱢᱮ ᱟᱨᱚ ᱦᱟᱹᱨᱩᱵ ᱢᱮ ᱚᱱᱠᱟ ᱠᱚᱢ ᱯᱟᱣᱟᱨ ᱨᱮᱜᱮ ᱚᱱᱟ ᱫᱚ ᱤᱥᱤᱱ ᱫᱚᱨᱠᱟᱨ ᱠᱟᱱᱟ ᱵᱟᱝᱠᱷᱟᱱ ᱫᱚ ᱡᱟᱞᱟᱫᱚᱜᱼᱟ ᱡᱟᱞᱟᱫ ᱞᱮᱱᱠᱷᱟᱱ ᱫᱚ ᱯᱳᱞᱟᱣ ᱠᱚᱫᱚ ᱵᱟᱝ ᱥᱤᱵᱤᱞᱟ ᱴᱮᱥᱴ ᱦᱚᱸ ᱵᱟᱝ ᱦᱩᱭᱩᱜᱼᱟ ᱥᱮᱭ ᱨᱚᱠᱚᱢ ᱦᱟᱞᱠᱟ ᱞᱚᱞᱚ ᱫᱟᱜ ᱠᱟᱛᱮᱢ ᱫᱚᱦᱚ ᱠᱟᱜᱼᱟ ᱞᱚᱞᱚ ᱫᱟᱜ ᱜᱮ ᱫᱩᱞᱟᱜ ᱟᱢ ᱞᱚᱞᱚ ᱜᱷᱟᱱᱴᱟ ᱚᱱᱟ ᱜᱷᱤᱭᱟᱛᱮᱫ ᱜᱮ ᱜᱷᱟᱱᱴᱟ ᱠᱟᱛᱮᱫ ᱟᱫᱚ ᱦᱟᱞᱠᱟ ᱞᱚᱞᱚ ᱫᱟᱜ ᱢᱟᱱᱮ ᱯᱚᱨᱤᱢᱟᱱ ᱢᱚᱛᱚ ᱞᱚᱞᱚ ᱫᱟᱜ ᱫᱩᱞ ᱠᱟᱛᱮᱫ ᱦᱟᱹᱨᱩᱵ ᱠᱟᱜ ᱟᱢ ᱦᱟᱹᱨᱩᱵ ᱠᱟᱛᱮᱫ ᱟᱫᱚ ᱯᱚᱨᱤᱢᱟᱱ ᱢᱮᱱᱛᱮ ᱮᱢᱚᱱ ᱯᱚᱨᱤᱢᱟ ᱨᱮ ᱫᱩᱞ ᱦᱩᱭᱩᱜ ᱛᱟᱢᱟ ᱡᱮ ᱟᱢᱟᱜ ᱪᱟᱣᱞᱮ ᱛᱤᱱᱟᱹᱜ ᱢᱮᱱᱟᱜᱼᱟ ᱚᱱᱟ ᱦᱤᱥᱟᱹᱵ ᱠᱟᱛᱮᱫ ᱜᱮ ᱡᱟᱛᱮ ᱫᱟᱜ ᱦᱚᱸ ᱫᱟᱠᱟ ᱦᱚᱸ ᱤᱥᱤᱱᱚᱜ ᱟᱨ ᱚᱱᱟ ᱫᱟᱜ ᱦᱚᱸ ᱟᱸᱡᱮᱛ ᱪᱟᱵᱟᱜ ᱚᱱᱟ ᱯᱚᱨᱤᱢᱟᱱ ᱟᱨ ᱡᱩᱫᱤ ᱫᱟᱜ ᱡᱩᱫᱤ ᱵᱟᱹᱲᱛᱤ ᱞᱮᱱᱠᱷᱟᱱ ᱛᱟᱦᱞᱮ ᱚᱱᱟ ᱫᱚ ᱠᱷᱤᱪᱩᱲᱤ ᱞᱮᱠᱟ ᱦᱩᱭᱩᱜᱼᱟ ᱡᱚᱢ ᱨᱮ ᱚᱱᱟ ᱴᱮᱥᱴ ᱵᱟᱝ ᱟᱹᱭᱠᱟᱹᱜᱼᱟ ᱧᱮᱞ ᱛᱮᱦᱚᱸ ᱵᱮᱥ ᱵᱟᱝ ᱧᱮᱞᱚᱜᱼᱟ ᱚᱱᱟ ᱠᱷᱟᱹᱛᱤᱨ ᱯᱚᱨᱤᱢᱟᱱ ᱢᱚᱛᱳ ᱜᱮ ᱫᱟᱜ ᱮᱢ ᱫᱚ ᱴᱷᱤᱠ ᱜᱮᱭᱟ ᱟᱫᱚ ᱫᱟᱜ ᱮᱢ ᱠᱟᱛᱮᱫ ᱦᱟᱹᱨᱩᱵ ᱠᱟᱛᱮᱫ ᱫᱚᱦᱚ ᱠᱟᱜ ᱟᱢ ᱛᱟᱨᱯᱚᱨ ᱧᱮᱞ ᱢᱤᱫ ᱜᱷᱟᱹᱲᱤᱜ ᱯᱚᱨ ᱟᱨᱚ ᱧᱮᱞᱢᱮ ᱡᱮ ᱡᱟᱛᱮ ᱚᱱᱟ ᱫᱟᱜ ᱦᱚᱸ ᱟᱸᱡᱮᱛ ᱪᱟᱵᱟ ᱟᱠᱟᱱᱟ ᱫᱟᱠᱟ ᱦᱚᱸ ᱤᱥᱤᱱ ᱟᱠᱟᱱᱟ ᱛᱟᱨᱯᱚᱨ ᱟᱨᱚ ᱢᱤᱫ ᱪᱟᱢᱚᱪ ᱜᱟᱱ ᱜᱷᱤ ᱞᱟᱜᱟᱣ ᱠᱟᱛᱮᱫ ᱢᱚᱡᱽ ᱛᱮ ᱜᱷᱟᱱᱴᱟ ᱦᱟᱱᱛᱮ ᱱᱟᱛᱮ ᱜᱷᱟᱱᱴᱟ ᱠᱟᱛᱮᱫ ᱟᱫᱚ ᱚᱱᱟ ᱫᱚ ᱵᱷᱟᱵᱽ ᱨᱮ ᱤᱥᱤᱱ ᱦᱩᱭᱩᱜᱼᱟ ᱢᱟᱱᱮ ᱯᱚᱴᱚᱢ ᱯᱚᱴᱚᱢ ᱛᱮ ᱤᱥᱤᱱ ᱦᱩᱭᱩᱜᱼᱟ ᱟᱫᱚ ᱯᱚᱴᱚᱢ ᱯᱚᱴᱚᱢ ᱛᱮ ᱤᱥᱤᱱ ᱞᱮᱱᱠᱷᱟᱱ ᱜᱮ ᱢᱤᱫᱴᱮᱱ ᱟᱹᱰᱤ ᱢᱚᱡᱽ ᱥᱚ ᱦᱤᱡᱩᱜᱼᱟ ᱚᱱᱟ ᱥᱚ ᱩᱰᱩᱠ ᱟᱠᱟᱱ ᱥᱮᱜᱮ ᱟᱢᱫᱚ ᱟᱢᱟᱜ ᱯᱳᱞᱟᱣ ᱫᱚ ᱠᱚᱢᱯᱞᱤᱴ ᱮᱱ ᱛᱟᱢᱟ ᱤᱥᱤᱱ